ᱵᱷᱟᱨᱚᱛᱤᱭᱚ ᱥᱟᱸᱜᱟᱲᱚᱢ ᱵᱮᱵᱚᱥᱛᱷᱟ ᱞᱮᱠᱟᱛᱮ ᱦᱚᱨ ᱰᱟᱦᱟᱨ ᱥᱚᱲᱚᱠ ᱠᱚ ᱟᱹᱰᱤ ᱪᱮᱦᱨᱟ ᱵᱮᱱᱟᱣ ᱦᱩᱭᱩᱜᱼᱟ ᱟᱨ ᱚᱱᱟ ᱫᱷᱤᱨᱤ ᱦᱩᱴᱩᱜ ᱠᱚ ᱰᱚᱰᱷᱟ ᱰᱷᱤᱯᱟᱹ ᱠᱚ ᱥᱚᱢᱟᱱ ᱦᱩᱭᱩᱜᱼᱟ ᱚᱱᱟ ᱞᱟᱹᱜᱤᱫ ᱛᱮ ᱟᱹᱛᱩ ᱟᱹᱛᱩ ᱨᱮᱱ ᱢᱟᱺᱡᱷᱤ ᱯᱟᱨᱜᱟᱱᱟ ᱠᱚ ᱟᱨ ᱡᱟᱦᱟᱸ ᱛᱤᱱᱟᱹᱜ ᱜᱮ ᱥᱚᱢᱟᱡᱽ ᱥᱟᱶᱛᱟ ᱨᱮ ᱢᱮᱱᱟᱜ ᱠᱚ ᱢᱩᱠᱷᱤᱭᱟᱹ ᱠᱚ ᱟᱨ ᱤᱭᱟᱹ ᱠᱚ ᱥᱤᱨᱟᱹ ᱢᱚᱱᱛᱨᱤ ᱠᱚ ᱯᱚᱱᱚᱛ ᱨᱮᱱ ᱴᱚᱴᱷᱟ ᱨᱮᱱ ᱥᱚᱝᱥᱚᱫ ᱠᱚ ᱮᱢ ᱮᱞ ᱮ ᱠᱚ ᱩᱱᱠᱩ ᱠᱚ ᱞᱟᱹᱜᱤᱫ ᱟᱨᱫᱟᱥ ᱫᱚᱦᱚᱭ ᱦᱩᱭᱩᱜᱼᱟ ᱟᱨ ᱦᱚᱨ ᱰᱟᱦᱟᱨ ᱱᱟᱯᱟᱭ ᱛᱮᱭᱟᱨ ᱞᱟᱹᱜᱤᱫ ᱛᱮ ᱡᱚᱛᱚ ᱞᱮᱠᱟᱱ ᱦᱚᱲᱜᱮ ᱪᱤᱨᱜᱟᱹᱞᱚᱜ ᱦᱩᱭᱩᱜᱼᱟ ᱟᱨ ᱦᱚᱲ ᱠᱚ ᱪᱤᱨᱜᱟᱹᱞ ᱞᱮᱱᱠᱷᱟᱱ ᱦᱚᱨ ᱰᱟᱦᱟᱨ ᱠᱚ ᱱᱟᱯᱟᱭᱚᱜᱼᱟ ᱥᱚᱲᱚᱠ ᱠᱚ ᱱᱟᱯᱟᱭᱚᱜᱼᱟ ᱦᱚᱲ ᱫᱤᱥᱚᱢ ᱦᱚᱲ ᱠᱚ ᱫᱤᱥᱚᱢ ᱠᱚ ᱫᱟᱬᱟ ᱫᱟᱲᱮᱭᱟᱜᱼᱟ ᱟᱨ ᱚᱱᱟ ᱞᱟᱹᱜᱤᱫ ᱛᱮᱫᱚ ᱚᱞᱚᱜ ᱯᱟᱲᱦᱟᱜ ᱠᱚ ᱱᱤᱦᱟᱹᱛ ᱫᱚᱨᱠᱟᱨ ᱚᱞ ᱯᱟᱲᱦᱟᱣ ᱠᱟᱛᱮᱫ ᱞᱟᱹᱴᱩ ᱞᱟᱹᱴᱩ ᱦᱚᱲ ᱤᱧᱡᱤᱱᱤᱭᱟᱨ ᱤᱭᱟᱹ ᱠᱚ ᱰᱟᱠᱛᱚᱨ ᱠᱚ ᱵᱮᱱᱟᱜᱼᱟ ᱤᱧᱡᱤᱱᱤᱭᱟᱨ ᱠᱚ ᱵᱮᱱᱟᱣ ᱞᱮᱱᱠᱷᱟᱱ ᱚᱱᱟ ᱦᱚᱨ ᱰᱟᱦᱟᱨ ᱠᱚ ᱥᱚᱡᱷᱮᱭᱟᱠᱚ ᱡᱟᱦᱟᱸ ᱞᱮᱠᱟ ᱥᱮᱫᱟᱭ ᱫᱚ ᱛᱟᱦᱮᱸ ᱠᱟᱱᱟ ᱚᱱᱟ ᱫᱷᱤᱨᱤ ᱤᱭᱟᱹ ᱠᱚ ᱦᱩᱴᱩᱜ ᱠᱚ ᱟᱨ ᱤᱭᱟᱹ ᱠᱚ ᱰᱚᱰᱷᱟ ᱰᱷᱤᱯᱟᱹ ᱠᱚ ᱪᱮᱫ ᱞᱮᱠᱟ ᱨᱮᱠᱚ ᱥᱚᱢᱟᱱᱟ ᱚᱱᱟ ᱞᱟᱹᱜᱤᱫ ᱛᱮ ᱦᱚᱲ ᱪᱤᱨᱜᱟᱹᱞᱚᱜ ᱦᱩᱭᱩᱜᱼᱟ ᱟᱨ ᱚᱱᱟ ᱪᱤᱨᱜᱟᱹᱞᱚᱜ ᱞᱟᱹᱜᱤᱫ ᱛᱮ ᱩᱱᱠᱩ ᱢᱟᱺᱡᱷᱤ ᱠᱚ ᱡᱩᱢᱤᱫᱚᱜ ᱦᱩᱭᱩᱜᱼᱟ ᱟᱨ ᱡᱚᱛᱚ ᱥᱟᱱᱟᱢ ᱞᱮᱠᱟᱱ ᱠᱚ ᱜᱚᱲᱚ ᱠᱚ ᱮᱢᱟ ᱚᱱᱟ ᱞᱟᱹᱜᱤᱫ ᱛᱮ ᱥᱤᱠᱷᱱᱟᱹᱛ ᱫᱚ ᱟᱹᱰᱤ ᱫᱚᱨᱠᱟᱨ ᱠᱟᱱᱟ ᱱᱟᱦᱟᱜ ᱡᱩᱜᱽ ᱨᱮᱱ ᱠᱚᱲᱟᱼᱠᱩᱲᱤ ᱠᱚ ᱩᱱᱠᱩ ᱢᱟ ᱱᱤᱛᱳᱜ ᱢᱟ ᱤᱱᱴᱟᱨᱱᱮᱴ ᱢᱳᱵᱟᱭᱤᱞ ᱡᱩᱜᱽ ᱥᱮᱴᱮᱨᱮᱱᱟ ᱡᱚᱛᱚᱣᱟᱜ ᱜᱮ ᱥᱚᱨᱠᱟᱨ ᱟᱹᱰᱤ ᱤᱱᱴᱟᱨᱱᱮᱴ ᱡᱟᱢᱟᱱᱟ ᱠᱮᱜ ᱟᱭ ᱚᱱᱟ ᱞᱟᱹᱜᱤᱫ ᱛᱮ ᱥᱤᱠᱷᱱᱟᱹᱛ ᱦᱚᱸ ᱚᱱᱠᱟ ᱫᱚᱨᱠᱟᱨᱚᱜ ᱠᱟᱱᱟ ᱟᱨ ᱥᱟᱸᱜᱷᱟᱨ ᱚᱠᱛᱚ ᱫᱚ ᱟᱹᱰᱤᱜᱟᱱ ᱪᱮᱞᱮᱡᱽ ᱜᱮ ᱛᱟᱦᱮᱱᱟ ᱡᱮᱢᱚᱱ ᱠᱤ ᱚᱸᱰᱮᱱ ᱠᱚ ᱟᱹᱛᱩ ᱦᱚᱲ ᱠᱚ ᱢᱟᱺᱡᱷᱤ ᱠᱚ ᱢᱟᱯᱟᱡᱤ ᱠᱚ ᱯᱟᱨᱟᱱᱤᱠ ᱠᱚ ᱩᱱᱠᱩ ᱵᱩᱡᱷᱟᱹᱣ ᱞᱟᱹᱠᱛᱤ ᱠᱟᱱᱟ ᱟᱵᱚᱣᱟᱜ ᱦᱚᱨ ᱰᱟᱦᱟᱨ ᱠᱤ ᱥᱚᱲᱚᱠ ᱫᱚ ᱟᱹᱰᱤᱜᱮ ᱱᱤᱦᱟᱹᱛ ᱜᱮ ᱱᱟᱯᱟᱭ ᱫᱚᱨᱠᱟᱨᱚᱜ ᱠᱟᱱᱟ ᱦᱚᱨ ᱰᱟᱦᱟᱨ ᱠᱚ ᱥᱚᱲᱚᱠ ᱠᱚ ᱱᱟᱯᱟᱭ ᱞᱮᱱᱠᱷᱟᱱ ᱱᱚᱜᱼᱚᱭ ᱡᱮ ᱫᱩᱨᱜᱷᱚᱴᱱᱟ ᱠᱚ ᱮᱠᱥᱤᱰᱮᱱᱴ ᱠᱚ ᱵᱟᱝ ᱦᱩᱭᱩᱜᱼᱟ ᱟᱨ ᱦᱚᱲ ᱠᱚ ᱫᱟᱬᱟ ᱫᱟᱲᱮᱭᱟᱜᱼᱟ ᱠᱚ ᱜᱳᱴᱟ ᱫᱤᱥᱚᱢ ᱫᱤᱥᱚᱢ ᱠᱚ ᱪᱟᱞᱟᱣ ᱫᱟᱲᱮᱭᱟᱜᱼᱟ ᱠᱚ ᱡᱚᱛᱚ ᱡᱟᱭᱜᱟ ᱨᱮᱜᱮ ᱥᱟᱱᱛᱟᱲ ᱥᱚᱢᱟᱡᱽ ᱭᱟᱛᱚ ᱟᱹᱰᱤ ᱞᱮᱠᱟᱱ ᱡᱟᱹᱛᱤ ᱯᱟᱹᱨᱤᱥ ᱨᱮᱱ ᱦᱚᱲ ᱠᱚ ᱛᱟᱦᱮᱱᱟ ᱡᱟᱹᱛᱤ ᱫᱷᱚᱨᱚᱢ ᱨᱮᱱ ᱦᱚᱲ ᱠᱚ ᱛᱟᱦᱮᱱᱟ ᱩᱱᱠᱩ ᱦᱚᱸ ᱡᱮᱢᱚᱱ ᱢᱤᱫ ᱞᱮᱠᱟ ᱠᱚ ᱩᱭᱦᱟᱹᱨ ᱢᱟ ᱚᱱᱟᱠᱚ ᱪᱮᱞᱮᱧᱡᱽ ᱫᱚ ᱥᱟᱢᱱᱟ ᱦᱩᱭᱩᱜ ᱜᱮᱭᱟ ᱟᱨ ᱥᱚᱨᱠᱟᱨ ᱦᱚᱸ ᱱᱚᱣᱟᱨᱮ ᱢᱮᱫ ᱞᱩᱛᱩᱨ ᱞᱟᱹᱜᱤᱫ ᱛᱮ ᱟᱨ ᱥᱟᱶ ᱡᱚᱛᱚ ᱡᱟᱭᱜᱟ ᱨᱮᱱ ᱢᱟᱺᱡᱷᱤ ᱢᱟᱯᱟᱡᱤ ᱠᱚ ᱯᱟᱨᱟᱱᱤᱠ ᱠᱚ ᱢᱩᱠᱷᱤᱭᱟᱹ ᱠᱚ ᱯᱚᱱᱚᱛ ᱨᱮᱱ ᱢᱮᱱᱟᱜ ᱠᱚ ᱥᱤᱨᱟᱹ ᱢᱚᱱᱛᱨᱤ ᱠᱚ ᱩᱱᱠᱩ ᱢᱤᱫᱚᱜ ᱦᱩᱭᱩᱜᱼᱟ ᱟᱨ ᱱᱚᱣᱟ ᱞᱟᱹᱜᱤᱫ ᱛᱮ ᱡᱚᱛᱚ ᱡᱟᱭᱜᱟ ᱨᱮᱜᱮ ᱟᱠᱚᱣᱟᱜ ᱱᱟᱯᱟᱭ ᱛᱮᱠᱚ ᱫᱩᱲᱩᱵ ᱢᱤᱫ ᱠᱟᱛᱮᱫ ᱠᱚ ᱜᱟᱞᱢᱟᱨᱟᱣ ᱜᱟᱞᱚᱪ ᱜᱚᱴᱟᱭᱟᱠᱚ ᱴᱷᱟᱹᱣᱠᱟᱹᱭᱟᱠᱚ ᱚᱱᱟᱨᱮ ᱥᱴᱤᱢᱮᱴ ᱠᱚ ᱛᱮᱭᱟᱨᱟ ᱚᱠᱟ ᱡᱟᱭᱜᱟ ᱨᱮ ᱚᱠᱟ ᱞᱮᱠᱟ ᱦᱩᱭᱩᱜ ᱫᱚᱨᱠᱟᱨ ᱚᱱᱠᱟ ᱠᱚ ᱵᱮᱱᱟᱣᱟ ᱟᱹᱰᱤ ᱮᱱᱠᱷᱟᱱ ᱫᱚ ᱦᱚᱲ ᱠᱚ ᱪᱤᱨᱜᱟᱹᱞ ᱞᱮᱱᱠᱷᱟᱱ ᱫᱚ ᱢᱤᱫ ᱫᱤᱱ ᱦᱤᱞᱳᱜ ᱱᱚᱣᱟ ᱵᱷᱟᱨᱚᱛ ᱫᱤᱥᱚᱢ ᱫᱚ ᱜᱳᱴᱟ ᱢᱤᱫᱴᱟᱱ ᱵᱮᱥ ᱱᱟᱯᱟᱭ ᱵᱮᱱᱟᱜᱼᱟ ᱟᱨ ᱦᱚᱲ ᱦᱚᱯᱚᱱ ᱠᱚᱦᱚᱸ ᱦᱟᱱᱛᱮ ᱱᱟᱛᱮ ᱜᱳᱴᱟ ᱠᱚ ᱥᱮᱱ ᱫᱟᱲᱮᱭᱟᱜᱼᱟ ᱚᱱᱠᱟ ᱞᱮᱠᱟᱛᱮ ᱟᱵᱚ ᱫᱚ ᱥᱤᱠᱷᱱᱟᱹᱛ ᱫᱚ ᱱᱤᱦᱟᱹᱛ ᱫᱚᱨᱠᱟᱨ ᱱᱤᱛᱳᱜ ᱡᱟᱦᱟᱸ ᱜᱮ ᱥᱟᱢᱟᱝ ᱟᱠᱟᱱ ᱜᱤᱫᱟᱹᱨ ᱯᱤᱫᱟᱹᱨ ᱠᱚ ᱩᱱᱠᱩ ᱠᱚ ᱚᱞ ᱯᱟᱲᱦᱟᱣ ᱦᱚᱪᱚ ᱠᱟᱛᱮᱫ ᱤᱧᱡᱤᱱᱤᱭᱟᱨ ᱠᱚ ᱵᱮᱱᱟᱣ ᱠᱟᱛᱮᱫ ᱚᱱᱟ ᱱᱤᱭᱟᱹ ᱠᱚ ᱢᱮᱱ ᱠᱟᱛᱮᱫ ᱱᱚᱰᱮ ᱜᱤᱧ ᱢᱩᱪᱟᱹᱫᱮᱜᱼᱟ